ᱤᱧ ᱯᱟᱭᱨᱟᱜ ᱫᱚ ᱢᱚᱬᱮ ᱵᱚᱪᱷᱚᱨ ᱵᱚᱭᱮᱥ ᱠᱷᱚᱱᱤᱧ ᱥᱮᱬᱟ ᱟᱠᱟᱫᱟ ᱟᱨ ᱟᱞᱮ ᱜᱟᱰᱟ ᱨᱮ ᱤᱧ ᱫᱟᱫᱟ ᱤᱧ ᱫᱤᱫᱤ ᱛᱟᱠᱚ ᱡᱚᱛᱚ ᱠᱚᱜᱮ ᱰᱟᱹᱵᱨᱟᱹᱜ ᱞᱮ ᱪᱟᱞᱟᱜ ᱠᱟᱱ ᱛᱟᱸᱦᱮᱱᱟ ᱟᱫᱚ ᱩᱱᱠᱩ ᱠᱚ ᱧᱮᱞ ᱧᱮᱞ ᱛᱮᱜᱮ ᱤᱧ ᱤᱧ ᱛᱮᱜᱮ ᱯᱟᱭᱨᱟᱜ ᱫᱚᱧ ᱥᱮᱬᱟ ᱟᱠᱟᱫᱟ